ᱡᱟᱦᱟᱸ ᱞᱮᱠᱟ ᱟᱵᱚ ᱱᱚᱣᱟ ᱯᱷᱩᱴᱵᱚᱞ ᱡᱮ ᱢᱟᱴᱷ ᱨᱮᱵᱚᱱ ᱠᱷᱮᱞᱳᱸᱰᱚᱜ ᱠᱟᱱ ᱚᱱᱟ ᱯᱷᱩᱴᱵᱚᱞ ᱢᱟᱴᱷ ᱨᱮ ᱠᱷᱮᱞᱳᱸᱰ ᱠᱟᱛᱮᱫ ᱡᱟᱦᱟᱸ ᱵᱚᱱ ᱵᱟᱡᱟᱜ ᱠᱟᱱ ᱛᱚ ᱱᱚᱣᱟ ᱪᱤᱠᱤᱥᱥᱟ ᱵᱟᱵᱚᱛ ᱛᱮ ᱟᱵᱚ ᱱᱤᱛᱳᱜ ᱚᱠᱟᱨᱮ ᱪᱟᱞᱟᱜ ᱦᱩᱭᱩᱜ ᱛᱟᱵᱚᱱᱟ ᱱᱚᱣᱟ ᱢᱟᱲᱟᱝ ᱠᱟᱛᱷᱟ ᱫᱚ ᱪᱤᱠᱤᱥᱥᱟ ᱫᱚ ᱦᱩᱭᱩᱜ ᱠᱟᱱ ᱛᱟᱵᱚᱱᱟ ᱟᱵᱚ ᱫᱚ ᱪᱟᱞᱟᱜ ᱦᱩᱭᱩᱜ ᱛᱟᱵᱚᱱᱟ ᱞᱟᱹᱴᱩ ᱦᱚᱥᱯᱤᱴᱟᱞ ᱱᱚᱣᱟ ᱱᱤᱛᱳᱜ ᱛᱚᱨᱟᱣ ᱠᱟᱜ ᱯᱮ ᱡᱮ ᱱᱚᱜᱼᱚᱭ ᱠᱟᱞᱫᱤᱜᱷᱤ ᱢᱮᱱᱟᱜ ᱛᱟᱵᱚᱱᱟ ᱞᱟᱹᱴᱩ ᱦᱚᱥᱯᱤᱴᱟᱞ ᱟᱨ ᱵᱟᱝ ᱢᱟᱞᱫᱟ ᱟᱨ ᱵᱟᱝ ᱚᱱᱟ ᱠᱷᱚᱱ ᱫᱚ ᱞᱟᱹᱴᱩ ᱫᱚ ᱢᱮᱱᱟᱜ ᱛᱟᱵᱚᱱᱟ ᱠᱳᱞᱠᱟᱛᱟ ᱟᱫᱚ ᱢᱚᱡᱽ ᱱᱚᱝᱠᱟ ᱵᱚᱱ ᱵᱟᱡᱟᱣ ᱛᱤᱭᱟᱹᱜ ᱞᱮᱱᱠᱷᱟᱱ ᱵᱟᱝ ᱞᱟᱹᱴᱩ ᱮᱢᱟᱱ ᱛᱮᱱᱟᱜ ᱠᱷᱚᱛᱤ ᱦᱩᱭ ᱦᱩᱭᱩᱜ ᱠᱟᱱ ᱠᱷᱟᱱ ᱫᱚ ᱞᱟᱹᱴᱩ ᱦᱚᱥᱯᱤᱴᱟᱞ ᱜᱮ ᱫᱟᱹᱫᱟᱹᱲ ᱦᱩᱭᱩᱜ ᱠᱟᱱ ᱛᱟᱵᱚᱱᱟ ᱟᱨ ᱵᱟᱝ ᱟᱨ ᱱᱚᱝᱠᱟ ᱪᱷᱳᱴᱳ ᱢᱳᱴᱳ ᱡᱩᱫᱤ ᱵᱚᱱ ᱵᱟᱡᱟᱣ ᱛᱤᱭᱟᱹᱜ ᱞᱮᱱᱠᱷᱟᱱ ᱫᱚ ᱱᱩᱠᱩ ᱥᱟᱢᱟᱱᱱᱚ ᱟᱲᱮ ᱯᱟᱥᱮ ᱨᱮᱦᱚᱸ ᱢᱮᱱᱟᱜ ᱠᱚᱣᱟ ᱵᱟᱝ ᱦᱚᱨᱤᱨᱟᱢᱯᱩᱨ ᱨᱮᱦᱚᱸ ᱢᱮᱱᱟᱜ ᱠᱚᱣᱟ ᱟᱫᱚ ᱚᱸᱰᱮᱜᱮ ᱟᱵᱚ ᱫᱚ ᱱᱤᱛᱳᱜ ᱫᱚ ᱫᱟᱹᱲ ᱦᱩᱭᱩᱜ ᱛᱟᱵᱚᱱᱟ ᱟᱫᱚ ᱵᱟᱝ ᱤᱱᱟᱹ ᱠᱚᱨᱮ ᱦᱚᱸ ᱱᱚᱣᱟ ᱟᱛᱳ ᱠᱚᱨᱮ ᱦᱚᱸ ᱢᱮᱱᱟᱜ ᱠᱚᱣᱟ ᱟᱫᱚ ᱚᱱᱟ ᱪᱤᱠᱤᱥᱥᱟ ᱵᱟᱵᱚᱛ ᱛᱮᱫᱚ ᱡᱟᱦᱟᱸ ᱞᱮᱠᱟᱛᱮ ᱟᱵᱚ ᱦᱚᱸᱵᱚᱱ ᱱᱟᱯᱟᱭ ᱞᱮᱱᱠᱷᱟᱱ ᱱᱚᱣᱟ ᱠᱷᱮᱞᱳᱸᱰ ᱵᱟᱵᱚᱛ ᱛᱮ ᱛᱟᱦᱞᱮ ᱫᱚ ᱟᱹᱰᱤ ᱱᱟᱯᱟᱭ ᱜᱮ ᱟᱨ ᱵᱮᱥ ᱰᱟᱠᱛᱟᱨ ᱦᱚᱸ ᱵᱮᱥ ᱵᱷᱟᱞᱚ ᱜᱮ ᱢᱮᱱᱟᱜ ᱠᱚᱛᱟ ᱵᱚᱱᱟ ᱟᱨ ᱵᱟᱝ ᱵᱚᱱ ᱧᱮᱞ ᱠᱟᱫ ᱠᱚᱣᱟ ᱟᱫᱚ ᱱᱚᱝᱠᱟᱜᱮ ᱟᱵᱚ ᱠᱷᱮᱞᱳᱸᱰ ᱵᱟᱲᱟ ᱠᱟᱛᱮᱫ ᱵᱟᱡᱟᱣ ᱞᱮᱱᱠᱷᱟᱱ ᱵᱚᱱ ᱱᱚᱝᱠᱟ ᱜᱮ ᱟᱵᱚ ᱫᱚ ᱚᱲᱟᱜ ᱨᱮ ᱵᱟᱵᱚᱱ ᱵᱤᱞᱚᱢᱟ ᱥᱚᱸᱜᱮ ᱥᱚᱸᱜᱮ ᱛᱮᱜᱮ ᱟᱵᱚ ᱫᱚᱵᱚᱱ ᱪᱟᱞᱟᱣ ᱞᱟᱦᱟᱜᱼᱟ ᱵᱟᱝᱵᱚᱱ ᱛᱟᱲᱟᱢ ᱞᱟᱦᱟᱭᱟ